ᱡᱚᱠᱷᱚᱱ ᱤᱧ ᱜᱤᱫᱽᱨᱟᱹᱧ ᱛᱟᱦᱮᱸ ᱠᱟᱱᱟ ᱩᱱ ᱡᱚᱠᱷᱮᱡ ᱦᱚᱸ ᱜᱟᱰᱟ ᱠᱚᱨᱮ ᱥᱮ ᱜᱟᱹᱰᱭᱟᱹ ᱠᱚᱨᱮ ᱟᱹᱰᱤ ᱡᱳᱨᱞᱮ ᱯᱟᱭᱨᱟᱜ ᱛᱟᱦᱮᱸᱫ ᱯᱟᱭᱨᱟᱜ ᱪᱮᱫ ᱠᱟᱛᱮᱫ ᱟᱹᱰᱤ ᱨᱟᱹᱥᱠᱟᱹ ᱵᱩᱡᱷᱟᱹᱜ ᱛᱟᱦᱮᱸᱫ ᱟᱫᱚ ᱩᱱ ᱡᱚᱠᱷᱮᱡ ᱦᱚᱸ ᱟᱹᱰᱤ ᱜᱷᱟᱹᱲᱤᱡ ᱞᱮ ᱯᱟᱭᱨᱟ ᱵᱟᱲᱟᱜ ᱛᱟᱦᱮᱸᱫ ᱯᱟᱭᱟᱨ ᱩᱱᱟᱹᱜ ᱨᱟᱹᱥᱠᱟᱹ ᱵᱩᱡᱷᱟᱹᱜ ᱛᱟᱦᱮᱸᱜ ᱡᱟᱦᱟᱱᱟᱜ ᱡᱤᱱᱤᱥ ᱜᱤ ᱡᱩᱫᱤ ᱱᱟᱣᱟ ᱡᱤᱱᱤᱥᱮᱢ ᱪᱮᱫᱟ ᱮᱱᱠᱷᱟᱱ ᱫᱚ ᱚᱱᱟᱫᱚ ᱟᱹᱰᱤ ᱨᱟᱹᱥᱠᱟᱹᱜᱮ ᱵᱩᱡᱷᱟᱹᱜᱼᱟ ᱟᱨ ᱚᱱᱟ ᱨᱟᱹᱥᱠᱟᱹ ᱤᱫᱤ ᱠᱟᱛᱮ ᱫᱚ ᱟᱞᱮ ᱜᱤᱫᱽᱨᱟᱹ ᱥᱚᱢᱚᱭ ᱦᱚᱸ ᱜᱤᱫᱽᱨᱟᱹ ᱥᱟᱣ ᱜᱷᱚᱱᱴᱟ ᱜᱷᱚᱱᱴᱟᱭ ᱜᱟᱰᱟ ᱠᱚᱨᱮ ᱥᱮ ᱜᱟᱹᱰᱭᱟᱹ ᱠᱚᱨᱮ ᱯᱟᱭᱨᱟ ᱮᱱᱮᱡ ᱵᱟᱲᱟᱭ ᱛᱟᱦᱮᱸᱜ ᱚᱱᱠᱟᱜᱮ ᱜᱤᱫᱽᱨᱟᱹ ᱡᱚᱠᱷᱮᱡ ᱦᱚᱸ ᱚᱱᱠᱟ ᱯᱟᱭᱨᱟ ᱞᱟᱹᱜᱤᱫ ᱦᱚᱸ ᱟᱞᱮ ᱟᱞᱮ ᱜᱤᱫᱽᱨᱟᱹ ᱜᱤᱫᱽᱨᱟᱹ ᱨᱮᱜᱮ ᱦᱮᱯᱨᱟᱣ ᱞᱮ ᱫᱚᱦᱚᱭ ᱛᱟᱦᱮᱸᱫ ᱡᱮ ᱢᱤᱫ ᱥᱟᱦᱮᱸᱫ ᱛᱮ ᱰᱩᱵᱩᱡ ᱠᱟᱛᱮ ᱚᱠᱚᱭ ᱥᱟᱺᱜᱤᱧᱮ ᱪᱟᱞᱟᱣ ᱫᱟᱲᱮᱭᱟᱜᱼᱟ ᱚᱱᱠᱟᱜᱮ ᱟᱹᱰᱤᱜᱟᱱ ᱦᱮᱯᱨᱟᱣ ᱛᱟᱦᱮᱸ ᱠᱟᱱᱟ ᱡᱮ ᱚᱠᱚᱭ ᱱᱚᱝᱠᱟᱛᱮ ᱯᱟᱭᱨᱟ ᱠᱟᱛᱮᱫ ᱩᱞᱴᱟᱹᱛᱮ ᱯᱟᱭᱨᱟ ᱠᱟᱛᱮᱫ ᱚᱠᱚᱭ ᱥᱟᱺᱜᱤᱧᱮ ᱪᱟᱞᱟᱣ ᱫᱟᱲᱮᱭᱟᱜᱼᱟ ᱚᱱᱠᱟᱜᱮ ᱟᱹᱰᱤᱜᱟᱱ ᱦᱮᱯᱨᱟᱣ ᱜᱤᱫᱽᱨᱟᱹ ᱡᱚᱠᱷᱮᱡ ᱞᱮ ᱟᱞᱮ ᱪᱮᱛᱟᱱ ᱛᱟᱞᱟ ᱨᱮᱜᱮ ᱛᱟᱦᱮᱱ ᱛᱟᱦᱮᱸᱜ ᱟᱫᱚ ᱚᱱᱟ ᱠᱚᱨᱮᱦᱚᱸ ᱚᱱᱠᱟ ᱨᱮᱞᱤᱧ ᱩᱭᱦᱟᱹᱨ ᱠᱟᱛᱮ ᱟᱹᱰᱤ ᱨᱟᱹᱥᱠᱟᱹᱞᱤᱧ ᱵᱩᱡᱷᱟᱹᱣᱟ ᱥᱮ ᱩᱱ ᱡᱚᱦᱚᱜ ᱦᱚᱸ ᱱᱚᱝᱠᱟ ᱱᱚᱝᱠᱟ ᱯᱟᱭᱨᱟᱜ ᱚᱠᱛᱚ ᱜᱤᱫᱽᱨᱟᱹ ᱚᱠᱛᱚ ᱨᱮ ᱯᱟᱭᱨᱟᱜ ᱡᱚᱠᱷᱮᱡ ᱦᱚᱸ ᱦᱮᱯᱨᱟᱣ ᱠᱚᱫᱚᱞᱮ ᱫᱚᱦᱚ ᱵᱟᱲᱟᱭᱮᱫ ᱜᱮ ᱛᱟᱦᱮᱸᱫ ᱟᱨ ᱱᱮᱛᱟᱨ ᱦᱚᱸ ᱚᱱᱟᱞᱤᱧ ᱩᱭᱦᱟᱹᱨ ᱠᱷᱟᱱ ᱫᱚ ᱯᱟᱭᱨᱟᱜ ᱜᱮ ᱥᱟᱱᱟ ᱞᱤᱧᱟᱹ ᱟᱨ ᱥᱟᱱᱟᱢ ᱡᱟᱦᱟᱸ ᱛᱤᱱᱟᱹᱜ ᱜᱤᱫᱽᱨᱟᱹ ᱢᱮᱱᱟᱜ ᱠᱚᱣᱟ ᱡᱚᱛᱚᱜᱮ ᱚᱱᱟ ᱩᱭᱦᱟᱹᱨ ᱛᱟᱠᱚ ᱫᱚ ᱢᱮᱱᱟᱜ ᱜᱮᱭᱟ ᱦᱚᱸ ᱡᱮ ᱤᱧ ᱯᱟᱭᱨᱟᱧ ᱪᱮᱫ ᱮᱱᱟ ᱛᱚᱵᱮᱧ ᱯᱟᱭᱨᱟ ᱧᱚᱜᱚᱜᱼᱟ